ᱟᱞᱮ ᱠᱚ ᱥᱩᱨ ᱨᱮ ᱥᱮᱭ ᱨᱚᱠᱚᱢ ᱢᱚᱡᱽ ᱪᱤᱛᱨᱚ ᱠᱚᱞᱟ ᱥᱠᱩᱞ ᱠᱚ ᱵᱟᱹᱱᱩᱜ ᱟᱹᱱᱤᱡ ᱛᱳ ᱢᱮᱱᱟᱜ ᱜᱮᱭᱟ ᱠᱤᱪᱷᱩ ᱥᱟᱺᱜᱤᱧ ᱨᱮ ᱮᱱᱛᱮ ᱨᱮᱦᱚᱸ ᱟᱞᱮ ᱚᱲᱟᱜ ᱨᱮ ᱜᱚᱜᱚᱼᱵᱟᱵᱟ ᱴᱷᱮᱱ ᱠᱤᱪᱷᱩᱞᱮ ᱪᱮᱫ ᱟᱠᱟᱫ ᱡᱮᱢᱚᱱ ᱛᱤ ᱛᱮᱭᱟᱝ ᱠᱟᱹᱢᱤ ᱠᱚ ᱟᱨ ᱤᱧᱟᱹᱜ ᱦᱚᱸ ᱪᱮᱫ ᱨᱮᱱᱟᱜ ᱤᱪᱪᱷᱮ ᱟᱹᱰᱤᱜᱟᱱ ᱢᱮᱱᱟᱜ ᱛᱤᱧᱟᱹ ᱡᱮᱢᱚᱱ ᱦᱟᱴᱟᱜ ᱠᱚ ᱵᱮᱱᱟᱣ ᱴᱩᱯᱞᱟᱹᱜ ᱠᱚ ᱵᱮᱱᱟᱣ ᱥᱮ ᱫᱮᱣᱟᱞ ᱨᱮ ᱱᱟᱱᱟᱱ ᱨᱚᱠᱚᱢ ᱨᱚᱝ ᱵᱮ ᱨᱚᱝ ᱮᱨ ᱵᱟᱦᱟ ᱪᱮᱬᱮ ᱪᱤᱯᱲᱩᱫ ᱠᱩ ᱟᱨ ᱮᱢᱟᱱ ᱛᱮᱭᱟᱜ ᱠᱚ ᱛᱚ